ᱦᱮᱸ ᱯᱨᱚᱠᱟᱥ ᱢᱟᱹᱡᱷᱤ ᱜᱚᱝᱠᱮᱢ ᱞᱟᱹᱭ ᱮᱫᱟ ᱚ ᱚᱱᱟ ᱜᱮ ᱵᱟᱯᱞᱟ ᱠᱚ ᱠᱟᱹᱴᱤᱡ ᱥᱟᱹᱛ ᱦᱳᱭ ᱟᱠᱟᱱᱟ ᱛᱟᱦᱚᱞᱮ ᱟᱯᱮ ᱥᱮᱫ ᱪᱮᱫ ᱞᱮᱠᱟ ᱵᱟᱯᱞᱟ ᱛᱤᱱ ᱨᱚᱠᱚᱢ ᱠᱚ ᱵᱟᱯᱞᱟᱜᱼᱟ ᱤᱧ ᱞᱟᱹᱭ ᱠᱟᱞᱤᱧᱟ

ᱦᱳᱭ ᱱᱚᱶᱟ ᱥᱟᱨ ᱥᱟᱹᱜᱩ ᱦᱳᱭ ᱥᱟᱨ ᱥᱟᱹᱜᱩᱱ ᱵᱟᱯᱞᱟ ᱤᱫᱤ ᱠᱟᱛᱮᱫ ᱠᱟᱹᱴᱤᱡ ᱵᱤᱱ ᱞᱟᱹᱭ ᱵᱩᱡᱷᱟᱹᱣ ᱟᱹᱞᱤᱧ ᱠᱷᱟᱱ ᱫᱚ ᱵᱷᱟᱹᱜᱮ ᱠᱚᱜᱼᱟ ᱟᱨᱠᱤ

ᱚᱱᱟ ᱜᱮ ᱵᱟᱰᱟᱭ ᱡᱚᱝ ᱦᱳᱭᱳᱜ ᱠᱟᱱᱟ ᱮᱫ ᱟᱞᱮ ᱦᱚᱸ ᱚᱱᱠᱟ ᱜᱮ ᱵᱟᱯᱞᱟ ᱞᱮ ᱥᱟᱹᱛ ᱟᱠᱟᱫᱟ ᱤᱱᱠᱟᱹ ᱤᱭᱟᱹ ᱛᱮᱜᱮ ᱟᱞᱮ ᱦᱚᱸ ᱵᱟᱯᱞᱟ ᱠᱟᱹᱢᱤ ᱞᱮ ᱠᱟᱹᱢᱤ ᱞᱟᱹᱜᱤᱫᱼᱟ ᱦᱮᱸ ᱡᱚᱦᱟᱨ ᱜᱮ ᱜᱚᱢᱠᱮ